ᱦᱚᱞᱟ ᱦᱚᱞᱫᱤ ᱦᱟᱴᱤᱧ ᱪᱟᱞᱟᱣ ᱞᱮᱱᱟ ᱱᱤᱦᱟᱨ ᱥᱩᱱᱩᱢᱤᱧ ᱠᱤᱨᱤᱧ ᱟᱹᱜᱩ ᱠᱮᱜᱼᱟ ᱫᱚᱢᱮ ᱥᱚᱠᱛᱚ ᱫᱟᱢ ᱟᱠᱟᱫᱟᱭ ᱡᱚᱛᱚ ᱩᱵ ᱠᱚᱛᱤᱧ ᱧᱩᱨ ᱪᱟᱵᱟᱭᱮᱱᱟ ᱤᱧᱦᱚᱸ ᱮᱱᱠᱷᱟᱱ ᱜᱟᱛᱮ ᱠᱚᱫᱚᱧ ᱢᱮᱛᱟ ᱠᱚ ᱠᱟᱱᱟ ᱱᱚᱣᱟ ᱥᱩᱱᱩᱢ ᱫᱚ ᱤᱭᱟᱹ ᱟᱞᱚᱯᱮ ᱚᱡᱚᱜᱟ ᱟᱹᱰᱤ ᱥᱚᱠᱛᱚ ᱤᱧᱟᱹᱜ ᱩᱵ ᱫᱚ ᱧᱩᱨ ᱪᱟᱵᱟᱭᱮᱱᱟ ᱡᱚᱛᱚ ᱤᱧᱨᱮᱱ ᱜᱤᱫᱽᱨᱟᱹ ᱠᱚᱦᱚᱸᱧ ᱢᱮᱛᱟ ᱠᱚᱣᱟ ᱱᱚᱣᱟ ᱥᱩᱱᱩᱢ ᱫᱚ ᱟᱞᱚᱯᱮ ᱠᱤᱨᱤᱧᱟ ᱟᱨ ᱟᱞᱚᱯᱮ ᱚᱡᱚᱜᱟ ᱴᱤᱵᱷᱤ ᱠᱚᱨᱮᱧ ᱧᱮᱞ ᱵᱟᱲᱟ ᱞᱮᱫ ᱫᱚ ᱱᱚᱣᱟ ᱥᱩᱱᱩᱢ ᱛᱮᱫᱚ ᱩᱵ ᱡᱷᱟᱹᱞᱚᱜᱼᱟ ᱚᱱᱟᱛᱮ ᱤᱧᱦᱚᱸᱧ ᱦᱟᱛᱟᱣ ᱜᱚᱫ ᱟᱠᱟᱫᱟ ᱡᱚᱛᱚ ᱩᱵᱛᱤᱧ ᱧᱩᱨ ᱪᱟᱵᱟᱭᱮᱱᱟ ᱤᱧᱨᱮᱱ ᱜᱤᱫᱽᱨᱟᱹ ᱠᱚᱫᱚᱧ ᱢᱮᱛᱟ ᱠᱚᱣᱟ ᱱᱚᱣᱟ ᱥᱩᱱᱩᱢ ᱫᱚ ᱟᱞᱚᱯᱮ ᱦᱟᱛᱟᱣᱟ ᱵᱟᱠᱷᱟᱱ ᱡᱚᱛᱚ ᱩᱵ ᱛᱟᱯᱮ ᱧᱩᱨ ᱪᱟᱵᱟᱜᱼᱟ